ᱡᱚᱦᱟᱨᱜᱮ ᱟᱞᱤᱝ ᱫᱚᱞᱤᱝ ᱞᱟᱹᱭᱟ ᱡᱳᱜᱽ ᱵᱮᱭᱟᱢ ᱪᱮᱫ ᱫᱚ ᱠᱟᱹᱴᱤᱡ ᱩᱢᱮᱨ ᱠᱷᱚᱱᱜᱮ ᱵᱷᱟᱜᱮᱭᱟ ᱪᱮᱫᱟᱜ ᱵᱟᱝ ᱠᱟᱹᱴᱤᱜ ᱩᱢᱮᱨ ᱠᱷᱚᱱ ᱪᱮᱫ ᱞᱮᱠᱷᱟᱱ ᱦᱚᱲᱢᱚ ᱠᱚᱦᱚᱸ ᱵᱷᱟᱜᱮ ᱞᱟᱹᱴᱩ ᱞᱟᱹᱴᱩᱛᱮ ᱥᱮᱯ ᱨᱮ ᱦᱤᱡᱩᱜᱼᱟ ᱚᱱᱟᱛᱮ ᱟᱞᱤᱝ ᱫᱚᱞᱤᱝ ᱞᱟᱹᱭᱟ ᱠᱟᱹᱴᱤᱜ ᱠᱷᱚᱱᱜᱮ ᱡᱳᱜᱽ ᱵᱮᱭᱟᱢ ᱫᱚ ᱪᱮᱫ ᱨᱮᱱᱟᱜ ᱠᱟᱱᱟ ᱦᱩᱰᱤᱝ ᱩᱢᱮᱨ ᱨᱮ ᱡᱳᱜᱽ ᱵᱮᱭᱟᱢ ᱪᱮᱫ ᱨᱮᱱᱟᱜ ᱥᱩᱵᱤᱫᱟ ᱫᱚ ᱪᱮᱫ ᱚᱱᱟ ᱫᱚ ᱪᱮᱫ ᱨᱮᱱᱟᱜ ᱠᱟᱨᱚᱱ ᱫᱚ ᱱᱤᱣᱟᱹᱜᱮ ᱦᱩᱰᱤᱝ ᱩᱢᱮᱨ ᱠᱷᱚᱱ ᱪᱮᱫ ᱞᱮᱠᱷᱟᱱ ᱦᱚᱲᱢᱚ ᱠᱚᱦᱚᱸ ᱜᱤᱫᱽᱨᱟᱹᱦᱟᱜ ᱵᱷᱟᱜᱮ ᱛᱟᱦᱮᱱᱟ ᱚᱱᱟᱛᱮᱧ ᱞᱟᱹᱭᱟ ᱡᱚᱛᱚ ᱠᱚᱨᱮᱱ ᱜᱤᱫᱽᱨᱟᱹ ᱠᱚᱜᱮ ᱟᱭᱳᱼᱵᱟᱵᱟ ᱡᱮᱢᱚᱱ ᱠᱟᱹᱴᱤᱜ ᱠᱷᱚᱱᱜᱮ ᱡᱳᱜᱽ ᱵᱮᱭᱟᱢ ᱠᱚ ᱠᱚ ᱪᱮᱫ ᱦᱚᱪᱚ ᱠᱚᱢᱟ ᱟᱨᱚ ᱟᱭᱢᱟ ᱢᱮᱱᱟᱜᱼᱟ ᱚᱱᱟ ᱠᱚᱦᱚᱸ ᱠᱚ ᱪᱮᱫ ᱦᱚᱪᱚ ᱠᱚᱢᱟ ᱛᱚ ᱟᱥᱚᱜ ᱟᱹᱧ ᱡᱚᱛᱚ ᱟᱭᱳᱼᱵᱟᱵᱟᱜᱮ ᱱᱚᱣᱟ ᱠᱟᱹᱢᱤ ᱯᱮ ᱠᱟᱹᱢᱤᱭᱟ